ᱱᱚᱜᱼᱚᱭ ᱡᱮ ᱟᱵᱚ ᱜᱟᱸᱜᱟ ᱨᱮᱵᱚᱱ ᱯᱟᱭᱨᱟᱜ ᱢᱤᱫᱴᱟᱝ ᱟᱵᱚᱣᱟᱜ ᱡᱮ ᱡᱚᱢ ᱠᱟᱛᱮᱫ ᱯᱟᱭᱨᱟᱜ ᱴᱷᱤᱠᱟ ᱵᱟᱝᱫᱚ ᱵᱤᱱᱟᱹ ᱡᱚᱢᱛᱮ ᱯᱟᱭᱨᱟᱜ ᱴᱷᱤᱠᱟ ᱢᱤᱫᱴᱟᱝ ᱟᱵᱚᱣᱟᱜ ᱥᱩᱨᱚᱠᱽᱠᱷᱟ ᱞᱟᱹᱜᱤᱫ ᱵᱟᱝ ᱟᱯᱱᱟᱨ ᱡᱤᱣᱤ ᱵᱟᱧᱪᱟᱜ ᱞᱟᱹᱜᱤᱫ ᱢᱤᱫᱴᱟᱝ ᱵᱚᱱ ᱦᱚᱨᱚᱜ ᱫᱟᱲᱮᱭᱟᱜᱼᱟ ᱪᱮᱫ ᱟᱵᱚᱣᱟᱜ ᱥᱩᱨᱚᱠᱽᱠᱷᱟ ᱞᱟᱹᱜᱤᱫ ᱵᱟᱝ ᱱᱤᱡᱮᱨ ᱟᱯᱱᱟᱨ ᱡᱤᱣᱤ ᱵᱟᱧᱪᱟᱜ ᱞᱟᱹᱜᱤᱫ ᱡᱮ ᱢᱤᱫᱴᱟᱝ ᱛᱟᱦᱮᱱ ᱛᱟᱵᱚᱱᱟ ᱚᱠᱥᱤᱡᱮᱱ ᱢᱩ ᱨᱮᱵᱚᱱ ᱞᱟᱜᱟᱣ ᱫᱟᱲᱮᱭᱟᱜᱼᱟ ᱵᱟᱝ ᱚᱠᱥᱤᱡᱮᱱ ᱵᱚᱱ ᱞᱟᱜᱟᱣᱟᱱ ᱠᱷᱟᱡ ᱥᱟᱦᱮᱸᱫ ᱦᱚᱸᱵᱚᱱ ᱥᱟᱦᱮᱸᱫ ᱫᱟᱲᱮᱭᱟᱜᱼᱟ ᱵᱟᱝᱵᱚᱱ ᱯᱟᱭᱨᱟ ᱫᱟᱲᱮᱭᱟᱜᱼᱟ ᱟᱨ ᱢᱤᱫᱴᱟᱝ ᱛᱟᱦᱮᱱ ᱛᱟᱵᱚᱱᱟ ᱟᱵᱚᱣᱟᱜ ᱢᱮᱸᱫ ᱨᱮ ᱢᱤᱫᱴᱟᱝ ᱧᱟᱢᱚᱜ ᱠᱟᱱᱟ ᱚᱱᱟ ᱫᱩᱨᱵᱤᱱ ᱥᱤᱥᱴᱮᱢ ᱜᱮ ᱚᱱᱟ ᱢᱮᱫᱦᱟ ᱨᱮᱵᱚᱱ ᱦᱚᱨᱚᱜ ᱞᱮᱠᱷᱟᱡ ᱵᱟᱝ ᱡᱷᱟᱹᱞ ᱨᱮᱱ ᱡᱟᱦᱟᱱ ᱠᱚ ᱵᱚᱱ ᱧᱮᱞ ᱫᱟᱲᱮᱭᱟ ᱠᱚᱣᱟ ᱟᱨᱵᱟᱝ ᱚᱱᱟ ᱚᱠᱥᱤᱡᱮᱱ ᱦᱚᱸ ᱛᱟᱦᱮᱸ ᱞᱮᱱ ᱛᱟᱵᱚᱱ ᱠᱷᱟᱱ ᱟᱨᱵᱟᱝ ᱨᱮᱸᱜᱮᱡ ᱞᱟᱡ ᱨᱮᱵᱚᱱ ᱛᱟᱦᱮᱸ ᱞᱮᱱᱠᱷᱟᱱ ᱵᱟᱝ ᱟᱵᱚ ᱦᱚᱸᱵᱚᱱ ᱯᱟᱭᱨᱟ ᱫᱟᱲᱮᱭᱟᱜᱼᱟ ᱟᱨᱵᱚᱱ ᱱᱟᱥᱮᱭᱟᱜ ᱞᱟᱡ ᱵᱤ ᱧᱚᱜ ᱛᱟᱦᱮᱸ ᱞᱮᱱ ᱛᱟᱵᱚᱱ ᱠᱷᱟᱡ ᱫᱚ ᱵᱟᱵᱚᱱ ᱯᱟᱭᱨᱟ ᱫᱟᱲᱮᱭᱟᱜᱼᱟ ᱟᱫᱚ ᱚᱱᱟ ᱫᱚᱵᱚᱱ ᱚᱱᱟᱛᱮ ᱱᱚᱣᱟ ᱫᱚᱵᱚᱱ ᱢᱮᱱ ᱦᱚᱪᱚᱭᱮᱫᱟ ᱪᱮᱫ ᱵᱚᱞᱮ ᱟᱵᱚ ᱱᱚᱜᱼᱚᱭ ᱡᱮ ᱚᱱᱮᱠ ᱨᱚᱠᱚᱢ ᱢᱮᱱᱟᱜ ᱠᱚᱣᱟ ᱱᱩᱠᱩ ᱤᱭᱟᱹ ᱦᱚᱸᱵᱚᱱ ᱧᱮᱞ ᱟᱠᱟᱫ ᱠᱚᱣᱟ ᱟᱫᱚ ᱚᱱᱟ ᱠᱷᱟᱹᱛᱤᱨᱛᱮ ᱚᱱᱟᱫᱚ ᱢᱮᱱ ᱦᱚᱪᱚ ᱦᱩᱭᱩᱜ ᱠᱟᱱᱟ ᱡᱮ ᱱᱚᱝᱠᱟ ᱠᱷᱟᱹᱞᱤ ᱞᱟᱡ ᱨᱮᱵᱚᱱ ᱛᱟᱦᱮᱸ ᱞᱮᱱᱠᱷᱟᱡ ᱡᱮ ᱢᱤᱫᱴᱟᱝ ᱵᱚᱱ ᱥᱟᱸᱦᱮᱫ ᱡᱮ ᱫᱟᱜ ᱵᱷᱤᱛᱨᱤ ᱨᱮ ᱱᱚᱣᱟ ᱚᱠᱥᱤᱡᱮᱱ ᱛᱟᱦᱮᱱ ᱛᱟᱵᱚᱱ ᱠᱷᱟᱱ ᱫᱚ ᱱᱚᱣᱟ ᱚᱠᱥᱤᱡᱮᱱ ᱫᱚ ᱪᱮᱛᱟᱱ ᱨᱮ ᱛᱟᱦᱮᱱᱟ ᱫᱟᱜ ᱪᱮᱛᱟᱱ ᱨᱮ ᱚᱱᱟ ᱚᱠᱥᱤᱡᱮᱱ ᱛᱮᱜᱮ ᱚᱱᱟ ᱥᱟᱸᱦᱮᱫ ᱫᱚᱵᱚᱱ ᱚᱨ ᱨᱩᱣᱟᱹᱲ ᱫᱟᱲᱮᱭᱟᱜᱼᱟ ᱟᱨ ᱱᱚᱣᱟ ᱢᱮᱸᱫ ᱨᱮᱜᱮ ᱡᱮᱴᱟᱵᱚᱱ ᱞᱟᱜᱟᱣᱟ ᱱᱚᱣᱟ ᱪᱚᱥᱢᱟ ᱚᱱᱟ ᱫᱚᱵᱚᱱ ᱧᱮᱞ ᱛᱤᱭᱟᱹᱜ ᱫᱟᱲᱮᱭᱟ ᱠᱚᱣᱟ ᱡᱮ ᱡᱷᱟᱹᱞ ᱠᱷᱚᱱ ᱡᱮ ᱪᱤᱞᱤ ᱠᱚᱠᱚ ᱦᱤᱡᱩᱜ ᱠᱟᱱᱟ ᱵᱟᱠᱚ ᱦᱤᱡᱩᱜ ᱠᱟᱱᱟ ᱱᱚᱣᱟ ᱫᱚᱵᱚᱱ ᱧᱮᱞ ᱫᱟᱲᱮᱭᱟ ᱠᱚᱣᱟ ᱵᱚᱞᱮ ᱱᱚᱝᱠᱟ ᱪᱮᱫ ᱞᱮᱠᱟ ᱱᱚᱣᱟ ᱪᱮᱛᱟᱱ ᱨᱮ ᱢᱮᱱᱟᱜ ᱵᱚᱱ ᱱᱚᱣᱟ ᱫᱷᱟᱹᱨᱛᱤ ᱪᱮᱛᱟᱱ ᱨᱮ ᱵᱟᱝ ᱚᱛ ᱪᱮᱛᱟᱱᱨᱮ ᱡᱮ ᱱᱚᱝᱠᱟ ᱜᱮᱵᱚᱱ ᱧᱮᱞ ᱫᱟᱲᱮᱭᱟᱜᱼᱟ ᱱᱚᱣᱟ ᱫᱟᱜ ᱵᱷᱤᱛᱤᱨ ᱨᱮᱦᱚᱸ ᱵᱚᱱ ᱧᱮᱞᱧᱟᱢ ᱫᱟᱲᱮᱭᱟᱠᱚᱣᱟ ᱦᱟᱹᱱᱤ ᱱᱩᱭ ᱠᱚ ᱪᱤᱞᱤ ᱠᱚᱠᱚ ᱦᱤᱡᱩᱜ ᱠᱟᱱᱟ ᱢᱟᱸᱜᱟᱲ ᱛᱟᱭᱟᱱ ᱠᱚ ᱡᱚᱛᱚ ᱠᱚᱵᱚᱱ ᱧᱮᱞ ᱫᱟᱲᱮᱭᱟ ᱠᱚᱣᱟ ᱟᱨᱵᱟᱝ ᱱᱚᱣᱟ ᱤᱭᱟᱹ ᱠᱚ ᱚᱠᱥᱤᱡᱮᱱ ᱦᱚᱸ ᱛᱟᱦᱮᱱ ᱛᱟᱵᱚᱱ ᱠᱷᱟᱱ ᱛᱟᱦᱚᱞᱮ ᱥᱟᱦᱮᱸᱫ ᱦᱚᱸᱵᱚᱱ ᱥᱟᱦᱮᱸᱫ ᱫᱟᱲᱮᱭᱟᱜᱼᱟ ᱚᱱᱟᱠᱚ ᱠᱷᱚᱛᱮ ᱟᱵᱚᱣᱟᱜ ᱡᱤᱣᱤ ᱠᱚᱦᱚᱸ ᱥᱩᱨᱚᱠᱽᱠᱷᱟ ᱛᱟᱦᱮᱱ ᱛᱟᱵᱚᱱᱟ ᱵᱟᱝ ᱟᱵᱚᱣᱟᱜ ᱡᱤᱣᱤ ᱦᱚᱸ ᱨᱚᱠᱽᱠᱷᱟ ᱛᱟᱦᱮᱱ ᱛᱟᱵᱚᱱᱟ ᱚᱱᱟᱜᱮ ᱵᱚᱞᱮ ᱢᱟᱲᱟᱝ ᱜᱚᱴᱮᱡ ᱠᱟᱛᱷᱟ ᱫᱚᱧ ᱢᱮᱱ ᱚᱪᱚᱭᱮᱫ ᱛᱟᱵᱚᱱᱟ ᱟᱫᱚ ᱱᱚᱸᱰᱮ ᱜᱮ ᱟᱵᱚᱣᱟᱜ ᱜᱟᱞᱢᱟᱨᱟᱣ ᱫᱚᱧ ᱢᱩᱪᱟᱹᱫᱮᱫ ᱛᱟᱵᱚᱱᱟ